ᱟᱵᱚ ᱵᱷᱟᱨᱚᱛ ᱨᱮ ᱟᱹᱰᱤ ᱨᱚᱠᱚᱢ ᱠᱷᱮᱞ ᱢᱮᱱᱟᱜ ᱟᱠᱟᱫᱼᱟ ᱡᱮᱥᱮ ᱠᱨᱤᱠᱮᱴ ᱢᱮᱱᱟᱜᱼᱟ ᱯᱷᱩᱴᱵᱚᱞ ᱢᱮᱱᱟᱜᱼᱟ ᱴᱮᱱᱤᱥ ᱢᱮᱱᱟᱜᱼᱟ ᱠᱷᱳ ᱠᱷᱳ ᱟᱹᱰᱤ ᱨᱚᱠᱚᱢ ᱟᱹᱰᱤ ᱟᱭᱢᱟ ᱠᱷᱮᱞ ᱢᱮᱱᱟᱜ ᱟᱠᱟᱫᱼᱟ ᱢᱮᱱᱠᱷᱟᱱ ᱟᱵᱚ ᱫᱚᱵᱚᱱ ᱪᱟᱦᱟᱜ ᱠᱟᱱᱟ ᱡᱮ ᱟᱵᱚ ᱵᱷᱟᱨᱚᱛ ᱫᱤᱥᱚᱢ ᱨᱮ ᱡᱟᱹᱥᱛᱤ ᱫᱚ ᱠᱨᱤᱠᱮᱴ ᱦᱩᱭᱩᱜ ᱠᱟᱱᱟ ᱛᱚ ᱠᱨᱤᱠᱮᱴ ᱜᱮᱵᱚᱱ ᱤᱭᱟᱹᱭ ᱢᱟ ᱢᱮᱱᱛᱮ ᱥᱟᱵ ᱢᱟ ᱢᱮᱱᱛᱮ ᱟᱫᱚ ᱚᱱᱟ ᱯᱞᱮᱭᱟᱨ ᱨᱮᱢᱟ ᱠᱨᱤᱠᱮᱴ ᱨᱮᱠᱚ ᱡᱟᱦᱟᱸᱭ ᱠᱚᱠᱚ ᱠᱷᱮᱞᱟᱠᱟᱜᱼᱟ ᱩᱱᱠᱩ ᱡᱮᱥᱮ ᱨᱳᱦᱤᱛ ᱠᱚ ᱵᱤᱨᱟᱴ ᱠᱳᱦᱞᱤ ᱠᱚ ᱫᱷᱚᱱᱤ ᱠᱚ ᱤᱭᱩᱨᱟᱡᱽ ᱠᱚ ᱦᱟᱨᱫᱤᱠ ᱯᱟᱺᱰᱤᱭᱟ ᱠᱚ ᱟᱹᱰᱤ ᱜᱟᱱ ᱥᱩᱵᱷᱚᱢᱚᱱ ᱜᱤᱞ ᱠᱚ ᱩᱱᱠᱩ ᱠᱚᱠᱚ ᱠᱷᱮᱞ ᱟᱠᱟᱫᱼᱟ ᱮᱱᱠᱷᱟᱱ ᱱᱤᱭᱟᱹ ᱫᱷᱟᱣ ᱫᱚᱵᱚᱱ ᱧᱮᱞ ᱟᱠᱟᱫ ᱞᱮᱠᱟ ᱩᱱᱠᱩ ᱴᱤ ᱴᱩᱭᱮᱴᱤ ᱠᱚ ᱫᱟᱲᱮ ᱟᱠᱟᱫᱼᱟ ᱥᱟᱣᱩᱛᱷ ᱟᱯᱷᱨᱤᱠᱟ ᱠᱷᱚᱱ ᱟᱨ ᱚᱱᱟ ᱯᱳᱭᱞᱳ ᱢᱟᱲᱟᱝ ᱛᱮᱫᱚ ᱠᱚ ᱦᱟᱨᱟᱣ ᱞᱮᱱᱟ ᱣᱟᱞᱰ ᱠᱟᱯ ᱮᱱᱠᱷᱟᱱ ᱫᱚ ᱪᱮᱫ ᱦᱚᱸ ᱵᱟᱝ ᱜᱮ ᱢᱮᱱᱠᱷᱟᱱ ᱱᱤᱛᱚᱜ ᱦᱚᱸ ᱚᱱᱟ ᱜᱮᱵᱚᱱ ᱥᱟᱵ ᱫᱚᱦᱚ ᱠᱟᱜ ᱢᱟ ᱱᱤᱛᱚᱜ ᱜᱤᱫᱽᱨᱟᱹ ᱠᱚᱦᱚᱸ ᱵᱚᱱ ᱪᱮᱫ ᱠᱚᱢᱟ ᱡᱮ ᱠᱨᱤᱠᱮᱴ ᱠᱚᱠᱚ ᱠᱚᱨᱟᱣ ᱢᱟ ᱟᱨ ᱱᱤᱛᱚᱜ ᱢᱟ ᱟᱵᱚ ᱥᱮᱫ ᱯᱟᱥᱴᱟ ᱠᱷᱚᱱ ᱱᱚᱜᱼᱚᱭ ᱫᱷᱚᱱᱤᱢᱟ ᱵᱟᱭ ᱠᱷᱮᱞ ᱠᱟᱱᱟ ᱞᱮᱠᱤᱱ ᱡᱟᱦᱟᱸᱭ ᱜᱮ ᱟᱨ ᱠᱚᱦᱚᱸ ᱠᱚ ᱠᱷᱮᱞ ᱠᱟᱱ ᱜᱮᱭᱟ ᱵᱤᱨᱟᱴ ᱠᱳᱦᱞᱤ ᱠᱷᱮᱞ ᱠᱟᱱᱟᱭ ᱱᱤᱛᱚᱜ ᱦᱚᱸ ᱱᱤᱛᱚᱜ ᱦᱚᱸ ᱨᱳᱦᱤᱛ ᱦᱚᱸᱭ ᱠᱷᱮᱞ ᱠᱟᱱ ᱜᱮᱭᱟ ᱦᱟᱨᱫᱤᱠ ᱯᱟᱺᱰᱤᱭᱟᱭ ᱠᱷᱮᱞ ᱠᱟᱱ ᱜᱮᱭᱟ ᱟᱫᱚ ᱢᱮᱱᱠᱷᱟᱱ ᱠᱷᱮᱞ ᱵᱟᱲᱛᱤ ᱪᱟᱞᱟᱜ ᱢᱟᱜᱮ ᱱᱤᱭᱟᱹ ᱜᱮᱞᱮ ᱪᱟᱦᱟᱜ ᱠᱟᱱᱟ ᱟᱵᱚ ᱵᱷᱟᱨᱚᱛ ᱫᱤᱥᱚᱢ ᱨᱮᱭᱟᱜ